ᱟᱹᱵᱤᱱ ᱫᱚ ᱚᱠᱚᱭ ᱚ ᱟᱹᱞᱤᱧ ᱫᱚ ᱰᱤᱞᱟᱨ ᱠᱟᱱᱟᱞᱤᱧ

ᱚᱠᱟ ᱠᱷᱚᱱ ᱵᱮᱱ ᱢᱮᱱᱮᱫᱼᱟ ᱟᱪᱪᱷᱟ ᱟᱵᱤᱱ ᱫᱚ ᱪᱮᱫ ᱠᱚᱵᱮᱱ ᱫᱚᱨᱠᱟᱨᱚᱜ ᱠᱟᱱᱟ ᱵᱟᱝᱜᱮ ᱱᱚᱸᱰᱮ ᱫᱚ ᱦᱳᱭ ᱢᱟ ᱢᱮᱱ ᱞᱤᱵᱤᱱ ᱟᱪᱪᱷᱟ ᱱᱚᱸᱰᱮ ᱫᱚ ᱡᱚᱛᱚᱞᱮᱠᱟᱱᱟᱜ ᱜᱮ ᱧᱟᱢᱚᱜ ᱠᱟᱱᱟ ᱟᱫᱚ ᱟᱹᱵᱤᱱ ᱚᱠᱟᱞᱮᱠᱟᱱᱟᱜ ᱵᱮᱱ ᱫᱚᱨᱠᱟᱨᱚᱜ ᱠᱟᱱᱟ ᱱᱚᱸᱰᱮ ᱡᱚᱛᱚ ᱞᱮᱠᱟᱱᱟᱜ ᱢᱮᱱᱟᱜᱼᱟ ᱟᱵᱮᱱ ᱡᱟᱦᱟᱸ ᱛᱤᱥ ᱵᱮᱱ ᱦᱤᱡᱩᱜᱼᱟ ᱚᱱᱟ ᱞᱟᱹᱭᱟᱞᱤᱧ ᱵᱮᱱ ᱦᱳᱭ ᱚᱱᱟ ᱢᱮᱱᱟᱜᱼᱟ ᱱᱚᱸᱰᱮ ᱟᱨ ᱚᱱᱟ ᱠᱷᱚᱱ ᱟᱨᱦᱚᱸ ᱤᱭᱟᱹ ᱮᱴᱟᱜ ᱞᱮᱠᱟᱱᱟᱜ ᱠᱚᱵᱤᱱ ᱫᱚᱨᱠᱟᱨᱚᱜ ᱠᱟᱱ ᱠᱷᱟᱡ ᱚᱱᱟ ᱦᱚᱸ ᱢᱮᱱᱟᱜ ᱜᱮᱭᱟ ᱢᱮᱱᱟᱜᱼᱟ ᱯᱮᱱ ᱯᱮᱱᱠᱚ ᱢᱮᱱᱟᱜᱼᱟ ᱥᱟᱡᱟᱣ ᱞᱟᱹᱜᱤᱫ ᱛᱮ ᱟᱨᱦᱚᱸ ᱠᱟᱞᱟᱨ ᱯᱮᱱᱴᱤᱝ ᱠᱚ ᱢᱮᱱᱟᱜᱼᱟ ᱥᱠᱮᱡ ᱯᱮᱱ ᱦᱳᱭ ᱥᱠᱮᱡ ᱯᱮᱱ ᱠᱚ ᱢᱮᱱᱟᱜᱼᱟ

ᱦᱳᱭ ᱱᱚᱸᱰᱮ ᱫᱚ ᱦᱚᱸ ᱡᱚᱛᱚ ᱞᱮᱠᱟᱱᱟᱜ ᱢᱮᱱᱟᱜᱼᱟ ᱟᱹᱵᱤᱱ ᱡᱟᱦᱟᱸ ᱞᱮᱠᱟᱱᱟᱜ ᱵᱤᱱ ᱤᱫᱤᱭᱟ ᱠᱩᱥᱤᱭᱟᱜᱼᱟ ᱵᱤᱱ ᱧᱮᱞ ᱵᱤᱱ ᱚᱠᱟᱴᱟᱜ ᱵᱤᱱ ᱠᱩᱥᱤᱭᱟᱜ ᱠᱟᱱᱟ ᱚᱱᱟ ᱦᱤᱥᱟᱹᱵᱽ ᱛᱮ ᱟᱹᱵᱤᱱ ᱦᱟᱛᱟᱣ ᱵᱤᱱ ᱦᱳᱭ ᱡᱚᱛᱚ ᱞᱮᱠᱟᱱᱟᱜ ᱜᱮᱞᱤᱧ ᱫᱚᱦᱚᱭᱟ ᱟᱫᱚ ᱟᱹᱵᱤᱱ ᱫᱚ ᱛᱤᱱᱟᱹᱜ ᱯᱤᱥ ᱫᱚᱨᱠᱟᱨ ᱛᱤᱱᱟᱹᱜ ᱫᱚᱨᱠᱟᱨ ᱠᱷᱟᱡ ᱚᱱᱟ ᱦᱤᱥᱟᱹᱵᱽ ᱛᱮ ᱟᱹᱞᱤᱧ ᱦᱚᱸᱞᱤᱧ ᱠᱚᱭ ᱤᱭᱟᱹ ᱠᱟᱜᱼᱟ ᱫᱚᱦᱚ ᱠᱟᱜᱼᱟ

ᱟᱪᱪᱷᱟ ᱟᱫᱚ ᱛᱤᱥ ᱠᱚᱛᱮ ᱱᱟᱦᱟᱜ ᱵᱮᱱ ᱦᱤᱡᱩᱜᱼᱟ ᱟᱪᱪᱷᱟ ᱛᱟᱦᱚᱞᱮ ᱦᱳᱭ ᱦᱤᱡᱩᱜ ᱢᱟᱲᱟᱝ ᱛᱮ ᱛᱚᱵᱮ ᱢᱟᱲᱟᱝ ᱛᱮᱱᱟᱦᱟᱜ ᱯᱷᱳᱱ ᱵᱤᱱ ᱦᱳᱭ ᱦᱳᱭ ᱡᱚᱛᱚ ᱞᱮᱠᱟᱱᱟᱜ ᱢᱮᱱᱟᱜᱼᱟ ᱦᱳᱭ ᱜᱤᱫᱽᱨᱟᱹ ᱞᱟᱹᱜᱤᱫ ᱥᱮ ᱢᱟᱨᱟᱝ ᱦᱚᱲ ᱞᱟᱹᱜᱤᱫ ᱡᱚᱛᱚ ᱜᱤᱫᱽᱨᱟᱹ ᱞᱟᱹᱜᱤᱫ ᱦᱚᱸ ᱧᱟᱢᱚᱜᱼᱟ ᱢᱟᱨᱟᱝ ᱦᱚᱲ ᱞᱟᱹᱜᱤᱫᱛᱮ ᱟᱨ ᱜᱤᱫᱽᱨᱟᱹ ᱠᱚ ᱪᱮᱫᱚᱜ ᱫᱚᱠᱚ ᱮᱱᱠᱷᱟᱱ ᱚᱱᱟ ᱞᱟᱹᱜᱤᱫ ᱛᱮᱦᱚᱸ ᱧᱟᱢᱚᱜᱼᱟ ᱱᱟᱣᱟ ᱱᱟᱣᱟ ᱦᱩᱰᱤᱧ ᱦᱩᱰᱤᱧ ᱜᱤᱫᱽᱨᱟᱹ ᱠᱚ ᱦᱳᱭ ᱩᱱᱠᱩ ᱞᱟᱹᱜᱤᱫ ᱦᱳᱭ ᱦᱳᱭ ᱟᱫᱷᱟ ᱫᱚ ᱤᱭᱟᱹ ᱱᱚᱝᱠᱟ ᱦᱚᱸ ᱛᱟᱦᱮᱱᱟ ᱠᱤ ᱰᱨᱚ ᱜᱤᱫᱽᱨᱟᱹ ᱢᱟ ᱩᱱᱟᱹᱜ ᱵᱟᱠᱚ ᱤᱭᱟᱹ ᱫᱟᱲᱮ ᱟᱠᱟᱫ ᱩᱱᱠᱩ ᱞᱟᱹᱜᱤᱫ ᱛᱮ ᱮᱠ ᱫᱩ ᱱᱟᱢᱵᱟᱨ ᱤᱭᱟᱹ ᱠᱟᱛᱮᱫ ᱚᱱᱟ ᱰᱨᱚᱭᱟᱠᱚ ᱮᱠ ᱠᱷᱚᱱ ᱫᱚ ᱨᱮᱢ ᱤᱫᱤᱭᱮᱜᱼᱟ ᱚᱱᱠᱟᱱ ᱵᱟᱞᱟ ᱦᱚᱸ ᱢᱮᱱᱟᱜ ᱠᱚᱣᱟ ᱪᱮᱫᱚᱜ ᱜᱤᱫᱽᱨᱟᱹ ᱞᱟᱹᱜᱤᱫ ᱠᱚᱦᱚᱸ ᱢᱮᱱᱟᱜᱼᱟ ᱥᱮᱬᱟ ᱜᱤᱫᱽᱨᱟᱹ ᱞᱟᱹᱜᱤᱫ ᱛᱮᱦᱚᱸ ᱢᱮᱱᱟᱜᱼᱟ

ᱟᱨ ᱪᱮᱫ ᱞᱮᱠᱟᱱᱟᱜ ᱠᱚ ᱟᱨ ᱪᱮᱫ ᱞᱮᱠᱟᱱᱟᱜ ᱠᱚᱵᱮᱱ ᱫᱚᱨᱠᱟᱨᱚᱜ ᱠᱟᱱᱟ

ᱦᱳᱭ ᱴᱷᱤᱠ ᱛᱚᱵᱮ ᱤᱱᱠᱟᱹ ᱜᱮ